ᱚᱞ ᱚᱞ ᱨᱮᱭᱟᱜ ᱠᱟᱹᱢᱤ ᱚᱞ ᱨᱮᱭᱟᱜ ᱠᱟᱹᱢᱤ ᱫᱚ ᱢᱤᱫᱴᱟᱝ ᱥᱟᱱᱛ ᱢᱚᱱᱮ ᱨᱮ ᱥᱟᱱᱛ ᱡᱟᱭᱜᱟ ᱨᱮ ᱛᱟᱦᱮᱸ ᱠᱟᱛᱮᱫ ᱚᱞ ᱫᱚᱨᱠᱟᱨ ᱡᱟᱦᱟᱸᱨᱮ ᱦᱟᱞᱞᱟ ᱠᱚ ᱟᱞᱚ ᱟᱸᱡᱚᱢᱚᱜ ᱢᱟ ᱡᱟᱦᱟᱸᱨᱮ ᱨᱚᱲ ᱠᱚ ᱟᱞᱚ ᱟᱸᱡᱚᱢᱚᱜ ᱢᱟ ᱚᱱᱮ ᱚᱱᱠᱟᱱ ᱡᱟᱭᱜᱟ ᱨᱮ ᱚᱞ ᱫᱚᱨᱠᱟᱨᱟ ᱚᱞ ᱚᱞ ᱫᱚ ᱨᱩᱯ ᱠᱟᱛᱷᱟ ᱟᱢ ᱪᱮᱫ ᱱᱟᱦᱟᱸᱜ ᱚᱱᱟ ᱨᱮᱭᱟᱜ ᱨᱩᱯ ᱮᱢ ᱥᱟᱱᱟᱭᱮᱫ ᱢᱮᱭᱟ ᱦᱮᱸᱪᱮ ᱪᱮᱫ ᱚᱱᱟ ᱚᱞᱟᱠᱟᱫᱼᱟ ᱢᱟᱱᱮ ᱚᱱᱟ ᱚᱞ ᱪᱮᱫᱞᱮᱠᱟ ᱟᱢ ᱮᱢ ᱥᱟᱱᱟᱭᱮᱫ ᱢᱮᱭᱟ ᱚᱱᱟ ᱪᱮᱫ ᱞᱮᱠᱟ ᱨᱮ ᱟᱢ ᱚᱱᱟ ᱚᱞ ᱥᱟᱱᱟᱭᱮᱫ ᱢᱮᱭᱟ ᱪᱮᱫᱞᱮᱠᱟ ᱨᱮ ᱟᱢ ᱚᱱᱟ ᱪᱮᱫ ᱢᱮᱢᱮᱱ ᱥᱟᱱᱟᱢ ᱠᱟᱱᱟ ᱚᱱᱟ ᱟᱫᱷᱟᱨ ᱛᱮᱜᱮ ᱚᱱᱟ ᱮᱢ ᱫᱚ ᱮᱢᱟᱢ ᱯᱳᱭᱞᱳ ᱡᱚᱠᱷᱚᱱ ᱚᱞᱟᱹᱧ ᱥᱮ ᱵᱟᱝ ᱚᱞ ᱦᱚᱛᱮᱡᱽ ᱛᱮ ᱯᱟᱲᱦᱟᱣᱟᱹᱧ ᱚᱰᱮᱧ ᱧᱮᱞᱟ ᱡᱮ ᱵᱟᱭ ᱜᱟᱱ ᱟᱠᱟᱱᱟ ᱟᱨᱚ ᱚᱱᱟ ᱟᱹᱰᱤ ᱵᱟᱭ ᱜᱟᱱ ᱟᱠᱟᱱᱟ ᱤᱧ ᱚᱞ ᱠᱮᱜᱼᱟ ᱟᱨᱚ ᱢᱤᱫ ᱦᱚᱲᱤᱧ ᱯᱟᱲᱦᱟᱣ ᱦᱚᱪᱚᱭᱮᱭᱟ ᱚᱱᱟ ᱯᱟᱲᱦᱟᱣ ᱦᱚᱪᱚ ᱠᱟᱛᱮᱫ ᱡᱩᱫᱤ ᱩᱱᱤ ᱦᱚᱸ ᱩᱱᱤ ᱯᱟᱲᱟᱣ ᱦᱚᱪᱚ ᱠᱮᱫᱮᱭᱟᱹᱧ ᱵᱟᱝ ᱦᱟᱸᱜᱼᱮ ᱯᱟᱲᱦᱟᱣᱟᱫᱤᱧᱟ ᱮᱱᱠᱷᱟᱱ ᱩᱱᱤ ᱞᱟᱹᱭᱤᱧᱟᱹ ᱡᱮ ᱵᱟᱝᱟ ᱟᱢ ᱱᱚᱣᱟ ᱱᱚᱣᱟ ᱱᱚᱣᱟ ᱨᱮ ᱚᱞᱟᱠᱟᱫ ᱱᱚᱣᱟ ᱱᱚᱣᱟ ᱱᱚᱣᱟ ᱨᱮ ᱢᱤᱥᱴᱮᱠ ᱟᱠᱟᱱᱟ ᱢᱤᱥᱴᱮᱠ ᱟᱠᱟᱱᱟ ᱚᱱᱠᱟ ᱛᱮ ᱤᱧᱤᱧ ᱥᱩᱫᱷᱨᱟᱹᱣᱟ ᱚᱞ ᱫᱚ ᱚᱞ ᱚᱱᱠᱟᱛᱤᱧ ᱥᱩᱫᱷᱨᱟᱹᱣᱟ ᱚᱞ ᱢᱟᱲᱟᱝ ᱪᱚ ᱢᱤᱫ ᱫᱷᱟᱹᱣ ᱵᱟᱨ ᱫᱷᱟᱣᱤᱧ ᱚᱞᱟ ᱟᱨᱤᱧ ᱯᱟᱲᱦᱟᱣᱟ ᱦᱮᱸᱪᱮ ᱯᱟᱲᱦᱟᱣ ᱠᱟᱛᱮᱫ ᱟᱨ ᱯᱟᱲᱦᱟᱣᱟᱹᱧ ᱟᱨ ᱡᱟᱦᱟᱸᱭ ᱦᱟᱸᱜ ᱤᱧ ᱚᱞ ᱦᱚᱪᱚᱭᱮ ᱠᱟᱱᱟ ᱡᱟᱦᱟᱸ ᱤᱧᱤᱧ ᱚᱞᱮᱜᱼᱟ ᱦᱟᱸᱜ ᱟᱨᱚ ᱤᱧ ᱡᱟᱦᱟᱸᱭ ᱜᱮ ᱢᱚᱛᱞᱚᱵᱽ ᱡᱟᱦᱟᱸᱭ ᱠᱟᱱ ᱦᱩᱭᱮᱱ ᱤᱧ ᱡᱟᱦᱟᱸᱭᱤᱧ ᱵᱟᱰᱟᱭᱟᱠᱟᱫ ᱠᱚᱣᱟ ᱡᱟᱦᱟᱸᱭ ᱵᱟᱰᱟᱭᱟᱠᱚ ᱡᱮ ᱱᱚᱣᱟ ᱚᱞ ᱨᱮ ᱤᱧᱮ ᱪᱮᱫ ᱫᱟᱲᱮᱭ ᱮᱢ ᱫᱟᱲᱮᱭᱟᱹᱧᱟᱹ ᱪᱮᱫ ᱞᱮᱠᱟ ᱯᱮ ᱞᱟᱹᱭ ᱫᱟᱲᱮᱭᱟᱹᱧᱟᱹ ᱡᱮ ᱱᱚᱣᱟ ᱚᱞ ᱞᱮᱠᱷᱟᱱ ᱱᱟᱯᱟᱭᱚᱜᱼᱟ ᱱᱚᱝᱠᱟ ᱚᱞ ᱞᱮᱠᱷᱟᱱ ᱱᱟᱯᱟᱭᱚᱜᱼᱟ ᱱᱚᱝᱠᱟ ᱚᱞ ᱞᱮᱠᱷᱟᱱ ᱱᱟᱯᱟᱭᱚᱜᱼᱟ ᱚᱱᱠᱟᱱ ᱠᱚᱜᱮ ᱢᱚᱡᱽᱛᱮ ᱚᱱᱠᱟᱱ ᱠᱚ ᱤᱧ ᱢᱟᱪᱮᱫ ᱞᱮᱠᱟᱛᱤᱧ ᱧᱟᱢ ᱠᱚᱣᱟ ᱟᱨ ᱩᱱᱠᱩᱧ ᱠᱩᱞᱤ ᱠᱚᱣᱟ ᱠᱩᱞᱤ ᱠᱚᱣᱟ ᱩᱱᱠᱩ ᱠᱚ ᱚᱱᱟ ᱞᱟᱹᱱᱟᱹᱭ ᱠᱚ ᱞᱟᱹᱭᱤᱧᱟᱹ ᱡᱮ ᱵᱟᱝᱟ ᱱᱚᱸᱰᱮ ᱥᱮ ᱚᱸᱰᱮ ᱟᱢ ᱵᱟᱭ ᱜᱟᱱ ᱟᱠᱟᱱ ᱛᱟᱢᱟ ᱱᱚᱝᱠᱟ ᱚᱱᱠᱟ ᱜᱮ ᱤᱧ ᱢᱟᱪᱮᱫ ᱤᱧ ᱧᱟᱢ ᱠᱚᱣᱟ ᱚᱱᱠᱟᱱ ᱠᱚᱜᱮ ᱦᱳᱭᱛᱳ ᱢᱤᱫᱴᱮᱱ ᱜᱟᱨᱡᱮᱱ ᱞᱮᱠᱟᱱ ᱢᱟᱪᱮᱫ ᱡᱟᱦᱟᱸᱭ ᱠᱚ ᱢᱮᱰᱟᱢ ᱠᱚᱧ ᱧᱟᱢ ᱠᱚᱣᱟ ᱚᱱᱠᱟᱱ ᱠᱚᱜᱮ ᱩᱱᱠᱩᱣᱟᱜ ᱡᱚᱠᱷᱚᱱᱤᱧ ᱚᱞᱟ ᱩᱱ ᱥᱚᱢᱚᱭ ᱚᱞ ᱚᱞ ᱢᱟ ᱛᱟᱵᱚ ᱩᱱᱠᱩᱧ ᱫᱮᱠᱷᱟᱣᱟᱠᱚᱣᱟ ᱡᱮᱢᱚᱱ ᱱᱚᱣᱟᱧ ᱚᱞᱟᱠᱟᱫᱼᱟ ᱱᱚᱣᱟ ᱚᱞ ᱪᱮᱫᱞᱮᱠᱟ ᱱᱟᱯᱟᱭ ᱥᱮ ᱵᱟᱭ ᱱᱟᱯᱟᱭ ᱛᱤᱧᱟᱹ ᱚᱠᱟᱞᱮᱠᱟᱱ ᱥᱤᱠᱷᱱᱟᱹᱛ ᱧᱟᱢᱚᱜ ᱠᱟᱱᱟ ᱥᱮ ᱵᱟᱭ ᱧᱟᱢᱚᱜ ᱠᱟᱱ ᱛᱤᱧᱟᱹ ᱵᱟᱭ ᱧᱟᱢᱚᱜ ᱠᱟᱱ ᱛᱤᱧᱟᱹ ᱚᱱᱟ ᱦᱩᱧ ᱠᱩᱞᱤ ᱠᱚᱣᱟ ᱠᱩᱞᱤ ᱠᱚᱣᱟᱹᱧ ᱮᱱᱠᱷᱟᱱ ᱡᱩᱫᱤ ᱠᱚ ᱞᱟᱹᱭᱟᱹᱧᱟᱹ ᱟᱢ ᱵᱟᱝᱟ ᱱᱚᱣᱟ ᱚᱞ ᱨᱮ ᱱᱚᱣᱟ ᱱᱚᱣᱟ ᱠᱚ ᱪᱮ ᱵᱟᱭ ᱜᱟᱱᱟᱠᱟᱱ ᱛᱟᱢᱟ ᱵᱟᱭ ᱜᱟᱱᱟᱠᱟᱱ ᱛᱟᱢᱟ ᱮᱱᱠᱷᱟᱱ ᱚᱱᱟ ᱚᱞ ᱤᱧ ᱤᱧ ᱯᱩᱨᱟᱹ ᱤᱭᱟᱹᱭ ᱛᱤᱧ ᱢᱟ ᱡᱮ ᱱᱚᱣᱟ ᱚᱞᱟᱠᱟᱜᱼᱟᱹᱧ ᱡᱮ ᱡᱟᱦᱟᱱᱟᱜ ᱠᱟᱹᱦᱱᱤᱧ ᱚᱞᱟᱠᱟᱜᱼᱟ ᱡᱟᱦᱟᱱᱟᱜ ᱜᱤᱧ ᱚᱞᱟᱠᱟᱜᱼᱟ ᱭᱟ ᱛᱚ ᱠᱟᱵᱤᱛᱟ ᱜᱤᱧ ᱚᱞᱟᱠᱟᱜᱼᱟ ᱡᱟᱦᱟᱱᱟᱜ ᱜᱮ ᱢᱮᱪ ᱠᱚ ᱱᱚᱣᱟ ᱱᱚᱝᱠᱟ ᱡᱩᱫᱤᱢ ᱚᱞᱟ ᱮᱱᱠᱷᱟᱱ ᱫᱚ ᱱᱟᱯᱟᱭᱚᱜᱼᱟ ᱚᱱᱠᱟ ᱛᱮ ᱤᱧ ᱯᱚᱨᱟᱢᱮᱥ ᱤᱧ ᱦᱟᱛᱟᱣ ᱛᱟᱠᱚᱣᱟ ᱟᱠᱚ ᱴᱷᱮᱱ ᱡᱮ ᱱᱚᱣᱟ ᱱᱟᱯᱟᱭᱚᱜ ᱠᱟᱱ ᱛᱤᱧᱟᱹ ᱥᱮ ᱵᱟᱭ ᱱᱟᱯᱟᱭᱚᱜ ᱠᱟᱱ ᱛᱤᱧᱟᱹ ᱚᱱᱠᱟ ᱜᱮ ᱵᱟᱠᱷᱟᱱ ᱫᱚ ᱤᱧ ᱚᱞ ᱠᱤᱭᱟᱹᱧ ᱟᱨ ᱡᱟᱦᱟᱸᱭ ᱮᱢ ᱜᱤᱰᱤ ᱠᱟᱜᱼᱟᱹᱧ ᱚᱱᱠᱟ ᱫᱚ ᱵᱟᱭ ᱵᱮᱥᱚᱜᱚᱜ ᱠᱟᱱᱟ ᱪᱤᱠᱟᱹᱛᱮ ᱦᱩᱭ ᱫᱟᱲᱮᱭᱟᱜᱼᱟ ᱯᱟᱥᱮ ᱩᱱᱤ ᱫᱚ ᱚᱱᱠᱟᱜᱮ ᱵᱟᱲᱟᱭ ᱠᱟᱱ ᱦᱚᱲ ᱦᱚᱸ ᱮᱢ ᱫᱚᱨᱠᱟᱨ ᱡᱩᱫᱤ ᱚᱱᱠᱟ ᱟᱨᱦᱚᱸ ᱡᱩᱫᱤ ᱵᱤᱱ ᱵᱟᱲᱟᱭ ᱛᱮ ᱤᱧ ᱡᱩᱫᱤ ᱚᱱᱟ ᱚᱞᱤᱧ ᱮᱢᱟ ᱵᱤᱱ ᱵᱟᱲᱟᱭᱛᱮ ᱡᱩᱫᱤ ᱩᱱᱤ ᱤᱧᱤᱧ ᱮᱢᱟᱭᱟ ᱮᱱᱠᱷᱟᱱ ᱡᱟ ᱮᱢᱟᱹᱧ ᱪᱷᱟᱯᱟᱧ ᱮᱢᱟ ᱮᱱᱠᱷᱟᱱ ᱫᱚ ᱚᱱᱟ ᱡᱟᱦᱟᱸ ᱡᱟᱦᱟᱸ ᱥᱤᱠᱷᱱᱟᱹᱛ ᱡᱟᱦᱟᱸᱭ ᱡᱩᱫᱤ ᱜᱟᱞᱚᱛ ᱜᱟᱞᱚᱛ ᱛᱚᱨᱚᱯᱽ ᱪᱟᱞᱟᱜᱼᱟ ᱮᱱᱠᱷᱟᱱ ᱫᱚ ᱚᱱᱟ ᱟᱹᱰᱤ ᱢᱟᱨᱟᱝ ᱞᱳᱠᱥᱟᱱᱚᱜᱼᱟ ᱟᱵᱚ ᱥᱟᱶᱛᱟ ᱞᱟᱹᱜᱤᱫ ᱚᱱᱟ ᱟᱹᱰᱤ ᱫᱚ ᱵᱟᱝ ᱚᱱᱟ ᱞᱟᱹᱜᱤᱫ ᱚᱱᱟ ᱠᱷᱚᱱ ᱵᱮᱥᱟᱡᱤ ᱟᱢ ᱯᱟᱨᱟᱢᱮᱥ ᱯᱟᱨᱟᱢᱮᱥ ᱫᱚ ᱦᱟᱛᱟᱣ ᱫᱚᱨᱠᱟᱨ ᱜᱮ ᱯᱟᱨᱟᱢᱮᱥ ᱦᱟᱛᱟᱣ ᱠᱟᱛᱮᱫ ᱜᱮ ᱩᱱᱤ ᱮᱢ ᱫᱚᱨᱠᱟᱨ ᱡᱩᱫᱤ ᱯᱚᱨᱟᱢᱮᱥ ᱵᱟᱢ ᱦᱟᱛᱟᱣᱟ ᱮᱱᱠᱷᱟᱱ ᱟᱹᱰᱤ ᱮᱴᱠᱮᱴᱚᱬᱮ ᱦᱤᱡᱩᱜᱼᱟ ᱛᱟᱭᱚᱢᱛᱮ ᱟᱢᱟᱜ ᱚᱱᱟ ᱨᱮ ᱪᱮᱫ ᱛᱮ ᱦᱮᱸ ᱟᱢᱟᱜ ᱚᱱᱟ ᱚᱞ ᱛᱮ ᱪᱮᱫ ᱨᱤᱭᱮᱠᱥᱮᱱ ᱩᱞᱴᱟᱹ ᱦᱚᱸ ᱨᱤᱭᱮᱠᱥᱮᱱ ᱦᱩᱭ ᱫᱟᱲᱮᱭᱟᱜᱼᱟ ᱚᱱᱟ ᱞᱟᱹᱜᱤᱫ ᱛᱮ ᱡᱚᱛᱚ ᱦᱚᱲ ᱠᱩᱞᱤ ᱠᱩᱯᱞᱤ ᱫᱚᱨᱠᱟᱨ ᱜᱮ ᱡᱮ ᱵᱟᱝᱟ ᱡᱟᱦᱟᱸ ᱤᱧᱤᱧ ᱚᱞᱟᱠᱟᱜᱼᱟ ᱚᱱᱟ ᱯᱚᱨᱟᱢᱮᱥ ᱦᱟᱛᱟᱣ ᱫᱚᱨᱠᱟᱨ ᱜᱮ ᱦᱟᱛᱟᱣ ᱫᱚᱨᱠᱟᱨ ᱜᱮ ᱡᱟᱦᱟᱸ ᱤᱧ ᱠᱷᱚᱱ ᱢᱟᱨᱟᱝ ᱢᱟᱪᱮᱫ ᱠᱚᱠᱚ ᱛᱟᱦᱮᱱᱟ ᱩᱱᱠᱩ ᱴᱷᱮᱱ ᱡᱟᱦᱟᱸᱭ ᱵᱟᱰᱟᱭᱟᱱ ᱠᱚᱠᱚ ᱛᱟᱦᱮᱱᱟᱥ ᱤᱩᱱᱠᱩ ᱴᱷᱮᱱ ᱚᱱᱟ ᱯᱚᱨᱟᱢᱮᱥ ᱫᱚᱨᱠᱟᱨ ᱜᱮ ᱤᱧᱟᱹᱜ ᱚᱞ ᱨᱮᱮᱭᱟᱜ ᱯᱚᱨᱟᱢᱮᱥ ᱜᱮ ᱡᱮ ᱪᱮᱫᱞᱮᱠᱟᱧ ᱚᱞᱟᱠᱟᱜᱼᱟ ᱢᱮᱱᱛᱮ ᱤᱥᱠᱮᱵᱟᱫ ᱠᱤ ᱚᱱᱟ ᱟᱨᱤᱧ ᱥᱩᱫᱷᱨᱟᱹᱣᱟ ᱩᱥᱠᱮᱵᱟᱫ ᱚᱱᱟ ᱤᱧ ᱚᱞᱟ